ᱤᱧ ᱟᱹᱰᱤ ᱯᱟᱹᱦᱤᱞ ᱨᱮ ᱟᱞᱮᱨᱮᱱ ᱦᱟᱯᱲᱟᱢ ᱠᱚ ᱟᱞᱮ ᱰᱤᱼᱰᱤᱦᱟᱹᱨᱮ ᱞᱟᱹᱜᱤᱫ ᱮᱴᱟᱜ ᱴᱚᱴᱷᱟ ᱠᱷᱚᱱ ᱦᱮᱡ ᱠᱟᱛᱮ ᱱᱚᱸᱰᱮ ᱟᱞᱮᱭᱟᱜ ᱵᱟᱹᱫᱽ ᱦᱟᱥᱟ ᱵᱤᱨ ᱵᱩᱨᱩ ᱫᱚᱠᱷᱚᱞ ᱞᱟᱹᱜᱤᱫ ᱠᱚ ᱦᱮᱡᱞᱮᱱᱟ ᱢᱮᱱᱠᱷᱟᱱ ᱟᱞᱮ ᱨᱮᱱ ᱦᱟᱲᱟᱢ ᱠᱚᱦᱚᱸ ᱩᱱᱠᱩ ᱥᱟᱝ ᱟᱹᱰᱤᱡᱳᱨ ᱟᱹᱰᱤ ᱡᱟᱹᱥᱛᱤ ᱠᱚ ᱞᱟᱹᱲᱦᱟᱹᱭ ᱞᱮᱫᱟ ᱤᱱᱟᱹ ᱞᱟᱹᱲᱦᱟᱹᱭ ᱨᱮ ᱛᱟᱞᱦᱮ ᱟᱞᱮᱭᱟᱜ ᱵᱤᱨ ᱵᱩᱨᱩ ᱠᱚ ᱵᱟᱠᱚ ᱫᱚᱠᱷᱚᱞ ᱦᱚᱪᱚᱣᱟᱫ ᱠᱚᱣᱟ ᱤᱱᱟᱹᱨᱮ ᱟᱞᱮᱨᱮᱱ ᱟᱰᱹᱤᱜᱟᱱ ᱢᱟᱹᱱᱢᱤ ᱠᱚ ᱠᱷᱚᱭᱼᱠᱷᱩᱛᱤᱭᱱᱟ ᱚᱱᱟ ᱥᱟᱶᱛᱮ ᱥᱤᱢ ᱥᱩᱠᱨᱤ ᱢᱮᱨᱚᱢ ᱚᱲᱟᱜ ᱫᱩᱣᱟᱹᱨ ᱠᱚ ᱟᱹᱰᱤᱜᱟᱱ ᱨᱟᱹᱯᱩᱫ ᱤᱭᱟᱹᱭᱮᱱ ᱛᱟᱞᱮᱭᱟ ᱚᱱᱟ ᱴᱚᱴᱷᱟ ᱨᱮ ᱤᱧ ᱡᱟᱦᱟᱸᱛᱤᱥᱤᱧ ᱪᱟᱞᱟᱣ ᱞᱮᱱᱠᱷᱟᱱ ᱡᱟᱦᱟᱱᱟᱜ ᱵᱮᱵᱽᱥᱟ ᱞᱟᱹᱜᱤᱫ ᱠᱤ ᱡᱟᱦᱟᱱᱟᱜ ᱠᱤᱨᱤᱧ ᱟᱹᱠᱷᱨᱤᱧ ᱞᱟᱹᱜᱤᱫ ᱡᱩᱫᱤ ᱠᱚ ᱟᱸᱡᱚᱢᱟ ᱡᱮ ᱩᱱᱤ ᱚᱱᱟ ᱴᱚᱴᱷᱟ ᱨᱤᱱᱤᱡ ᱦᱚᱲ ᱠᱟᱱᱟᱭ ᱛᱚ ᱟᱹᱰᱤ ᱡᱳᱨ ᱠᱚ ᱨᱟᱹᱜᱤᱜᱼᱟ ᱨᱟᱹᱜᱤᱜᱼᱟ ᱡᱟᱦᱟᱱᱟᱜ ᱵᱟᱠᱚ ᱜᱚᱲᱚᱣᱟᱧᱟ ᱥᱮ ᱡᱟᱦᱟᱱᱟᱜ ᱠᱩᱞᱤ ᱞᱮᱠᱷᱟᱱ ᱴᱷᱤᱴᱷᱟᱠ ᱵᱟᱠᱚ ᱞᱟᱹᱭᱟᱹᱧᱟ ᱱᱚᱣᱟ ᱦᱩᱭᱟᱠᱟᱱ ᱦᱟᱱᱮ ᱯᱟᱹᱦᱤᱞ ᱨᱮ ᱚᱱᱟ ᱠᱷᱟᱹᱛᱤᱨ ᱱᱤᱛ ᱦᱚᱸ ᱢᱟᱱᱮ ᱡᱩᱫᱤ ᱠᱚ ᱵᱩᱡᱟ ᱡᱮ ᱱᱩᱭ ᱫᱚ ᱱᱚᱣᱟ ᱴᱚᱴᱷᱟ ᱨᱤᱱᱤᱡ ᱦᱚᱲ ᱠᱟᱱᱟᱭ ᱛᱟᱞᱦᱮ ᱠᱷᱟᱱ ᱟᱹᱰᱤ ᱡᱳᱨ ᱜᱮᱠᱚ ᱨᱟᱹᱜᱤᱜᱼᱟ ᱱᱚᱣᱟᱜᱮ ᱯᱟᱹᱦᱤᱞ ᱨᱮ ᱦᱩᱭᱟᱠᱟᱱ ᱡᱤᱱᱤᱥ ᱱᱤᱛ ᱦᱚᱧ ᱪᱟᱞᱟᱣ ᱞᱮᱱᱠᱷᱟᱱ ᱚᱱᱟ ᱡᱟᱸᱜᱮ ᱫᱟᱨᱟᱢ ᱤᱧ ᱤᱧ ᱧᱟᱢᱟ